ᱟᱞᱮ ᱭᱟᱜ ᱵᱚᱸᱜᱟ ᱵᱳᱨᱳ ᱦᱚᱸ ᱨᱮᱱᱟᱜ ᱠᱟᱹᱢᱤ ᱦᱚᱨᱟ ᱫᱚ ᱦᱩᱭᱩᱜ ᱠᱟᱱᱟ ᱟᱨ ᱪᱮᱫᱽ ᱪᱮᱫᱽ ᱠᱚᱞᱮ ᱵᱚᱸᱜᱟ ᱵᱳᱨᱳᱜᱼᱟ ᱚᱱᱟ ᱫᱚ ᱦᱩᱭᱩᱜ ᱠᱟᱱᱟ ᱵᱟᱦᱟ ᱢᱟᱜ ᱢᱚᱬᱮ ᱥᱚᱨᱦᱟᱭ ᱟᱨ ᱚᱲᱟᱜ ᱨᱮᱦᱚᱸ ᱞᱮ ᱵᱚᱸᱜᱟ ᱵᱳᱨᱳᱜᱼᱟ ᱟᱨ ᱵᱚᱸᱜᱟ ᱵᱳᱨᱳ ᱨᱮᱱᱟᱜ ᱤᱭᱟᱹ ᱫᱚ ᱦᱩᱭᱩᱜ ᱠᱟᱱᱟ ᱢᱟᱜ ᱢᱚᱬᱮ ᱨᱮᱱᱟᱜ ᱫᱚ ᱦᱩᱭᱩᱜ ᱠᱟᱱᱟ ᱯᱩᱭᱞᱩ ᱦᱮᱞᱚᱜ ᱫᱚᱞᱮ ᱩᱢ ᱮᱫᱟ ᱩᱢ ᱠᱟᱛᱮ ᱩᱢ ᱮᱱᱟ ᱞᱮ ᱛᱮᱠᱮ ᱥᱚᱵᱚᱜ ᱮᱱᱟ ᱞᱮ ᱮᱱ ᱦᱤᱞᱚᱜ ᱫᱚ ᱵᱚᱸᱜᱟ ᱠᱚᱠᱚ ᱪᱷᱚᱲᱪᱷᱚᱲᱟ ᱠᱟᱛᱮᱜ ᱵᱚᱸᱜᱟ ᱠᱚ ᱦᱚᱦᱚ ᱟᱠᱚᱣᱟ ᱚᱠᱟ ᱨᱮ ᱚᱥᱩᱵᱤᱫᱷᱟ ᱪᱮᱫᱽ ᱚᱥᱩᱵᱤᱫᱷᱟ ᱚᱠᱟ ᱨᱮ ᱪᱮᱫᱽ ᱠᱷᱟᱹᱛᱤᱨ ᱩᱱᱠᱩ ᱵᱚᱸᱜᱟ ᱠᱚ ᱦᱤᱡᱩᱜ ᱟ ᱩᱱᱠᱩ ᱠᱚ ᱞᱟᱹᱭᱟ ᱚᱠᱟ ᱠᱚᱨᱮ ᱵᱷᱩᱞᱩᱜ ᱠᱟᱱᱟ ᱚᱠᱟ ᱠᱚᱨᱮ ᱴᱷᱤᱠᱩᱜ ᱠᱟᱱᱟ ᱛᱟᱨᱯᱚᱨᱮᱨ ᱫᱤᱱ ᱫᱚ ᱜᱮᱡ ᱜᱩᱨᱤᱡᱽ ᱡᱚᱛᱚ ᱛᱤᱠᱤ ᱥᱚᱵᱚᱜ ᱡᱟᱭ ᱡᱟᱵᱚᱛᱤ ᱠᱚᱨᱟᱣ ᱠᱟᱛᱮᱜ ᱮᱱ ᱦᱤᱞᱚᱜ ᱫᱚ ᱡᱟᱦᱮᱨ ᱞᱮ ᱪᱟᱞᱟᱜᱼᱟ ᱥᱤᱢ ᱵᱩᱥᱟᱹᱜ ᱠᱚ ᱥᱮ ᱢᱮᱨᱚᱢ ᱠᱚ ᱡᱟᱦᱟᱭ ᱚᱠᱚᱭ ᱫᱟᱲᱮ ᱚᱠᱚᱭ ᱴᱟᱜ ᱮ ᱡᱚᱢᱮᱭᱟ ᱚᱱᱠᱟ ᱨᱚᱠᱚᱢ ᱥᱟᱹᱛ ᱠᱟᱛᱮᱜ ᱞᱮ ᱪᱟᱞᱟᱜᱼᱟ ᱛᱩᱢᱫᱟᱜ ᱴᱟᱢᱟᱠ ᱮᱱᱮᱡ ᱥᱮᱨᱮᱧ ᱟᱛᱮᱜ ᱞᱮ ᱪᱟᱞᱟᱜᱼᱟ ᱡᱟᱦᱮᱨ ᱥᱤᱢ ᱞᱮ ᱤᱫᱤ ᱠᱚᱣᱟ ᱢᱮᱨᱚᱢ ᱞᱮ ᱤᱫᱤ ᱠᱚᱣᱟ ᱩᱱᱠᱩ ᱠᱚᱜᱮ ᱠᱚ ᱠᱚᱨᱟᱣᱟ ᱛᱟᱨᱯᱚᱨᱮ ᱦᱩᱭᱩᱜ ᱠᱟᱱᱟ ᱛᱚᱣᱟ ᱛᱟᱵᱮᱱ ᱦᱚᱸᱠᱚ ᱤᱫᱤᱭᱮᱫ ᱜᱮᱭᱟ ᱟᱨ ᱚᱱᱟ ᱠᱚ ᱠᱟᱹᱢᱤ ᱠᱚᱨᱟᱣ ᱠᱟᱛᱮᱜ ᱚᱱᱟ ᱠᱚ ᱠᱟᱹᱢᱤ ᱦᱚᱨᱟ ᱦᱩᱭ ᱞᱮᱱ ᱠᱷᱟᱱ ᱜᱮ ᱟᱫᱚ ᱮᱱᱮᱡ ᱥᱮᱨᱮᱧ ᱛᱩᱢᱫᱟᱜ ᱴᱟᱢᱟᱜ ᱡᱟ ᱠᱤᱪᱷᱩ ᱚᱱᱟ ᱠᱚᱦᱚᱸ ᱚᱱᱟ ᱦᱚᱠᱚ ᱤᱫᱤ ᱠᱟᱜᱼᱟ ᱮᱱᱮᱡ ᱥᱮᱨᱮᱧ ᱦᱚᱸ ᱦᱩᱭᱩᱜᱟ ᱥᱚᱲᱮ ᱦᱚᱸ ᱦᱩᱭᱩᱜᱼᱟ ᱡᱚᱢ ᱧᱩ ᱦᱚᱸ ᱦᱩᱭᱩᱜᱼᱟ ᱡᱚᱛᱚ ᱟᱨ ᱥᱚᱨᱦᱟᱭ ᱦᱚᱸ ᱚᱱᱠᱟ ᱜᱮ ᱥᱚᱨᱦᱟᱭ ᱨᱮᱦᱚᱸ ᱞᱮ ᱜᱮᱡ ᱜᱩᱨᱤᱡᱟ ᱛᱤᱠᱤ ᱥᱚᱵᱚᱫᱟᱜ ᱟᱞᱮ ᱛᱷᱚᱲᱟ ᱡᱚᱠᱷᱟᱜ ᱮᱱᱮᱡ ᱥᱮᱨᱮᱧ ᱟᱞᱮ ᱟᱨ ᱵᱟᱦᱟ ᱨᱮᱦᱚᱸ ᱤᱱᱠᱟᱹᱱ ᱜᱮᱭᱟ ᱵᱟᱦᱟ ᱦᱤᱞᱚᱜ ᱞᱮ ᱤᱭᱟᱭᱟ ᱯᱩᱭᱞᱩ ᱦᱤᱞᱚᱜ ᱫᱚ ᱠᱷᱟᱱ ᱜᱮ ᱩᱱ ᱦᱤᱞᱚᱜ ᱫᱚ ᱡᱟᱦᱟᱸ ᱛᱤᱠᱤ ᱥᱚᱵᱚᱜ ᱠᱟᱛᱮᱜ ᱪᱷᱚᱸᱪ ᱪᱷᱚᱲᱟᱭᱟᱭ ᱢᱟᱹᱡᱷᱤ ᱚᱲᱟᱜ ᱫᱚ ᱮᱱᱦᱤᱞᱚᱜ ᱜᱮ ᱛᱟᱨ ᱯᱚᱨᱮᱨ ᱫᱤᱱᱦᱚᱸ ᱚᱱᱠᱟ ᱜᱮᱡ ᱜᱩᱨᱤᱡᱟᱞᱮ ᱟᱨ ᱚᱱᱠᱟ ᱜᱮ ᱡᱟᱦᱮᱨ ᱛᱷᱟᱱ ᱞᱮ ᱪᱟᱞᱟᱜᱼᱟ ᱟᱨ ᱚᱲᱟᱜ ᱨᱮᱱᱟᱜ ᱵᱚᱸᱜᱟ ᱵᱳᱨᱳ ᱦᱚᱸ ᱫᱚ ᱦᱩᱭᱩᱜ ᱠᱟᱱᱟ ᱩᱱᱠᱩ ᱫᱚ ᱫᱟᱜ ᱫᱟᱲᱮ ᱠᱚᱞᱮ ᱠᱤᱨᱤᱧ ᱠᱟᱠᱚᱣᱟ ᱛᱚ ᱟᱨ ᱩᱱᱠᱩ ᱠᱚ ᱫᱚ ᱟᱞᱮ ᱞᱟᱹᱭ ᱫᱚᱦᱚᱟᱠᱚᱣᱟ ᱥᱮᱞᱮ ᱟᱹᱜᱩ ᱦᱚᱸ ᱠᱚᱞᱮ ᱟᱹᱜᱩ ᱠᱟᱠᱚᱣᱟ ᱚᱲᱟᱜ ᱠᱚ ᱟᱨ ᱛᱟᱨᱯᱚᱨᱮ ᱜᱮᱡ ᱜᱩᱨᱤᱡᱟᱞᱮ ᱫᱟᱜ ᱠᱚᱞᱮ ᱛᱮᱠᱮ ᱥᱚᱵᱚᱜᱚᱜ ᱠᱷᱟᱱ ᱛᱮᱦᱮᱧ ᱫᱚᱞᱮ ᱤᱭᱟᱹᱭᱟ ᱵᱚᱸᱜᱟ ᱠᱚᱞᱮ ᱠᱩᱞᱤ ᱠᱚᱣᱟᱜ ᱨᱩᱢ ᱰᱟᱠᱟᱜ ᱟᱞᱮ ᱩᱱᱠᱩ ᱪᱮᱫᱽ ᱠᱚᱠᱚ ᱞᱟᱹᱭᱟ ᱛᱟᱨᱯᱚᱨᱮ ᱫᱚᱥᱟᱨ ᱦᱤᱞᱚᱜ ᱫᱚᱞᱮ ᱟᱫᱚ ᱞᱮ ᱵᱚᱸᱜᱟ ᱵᱳᱨᱳᱜᱼᱟ